ᱴᱤ ᱵᱷᱤ ᱤᱱᱴᱟᱨᱱᱮᱹᱴ ᱢᱟᱫᱽᱫᱷᱚᱢ ᱛᱮ ᱟᱵᱚ ᱟᱭᱢᱟ ᱨᱚᱠᱚᱢᱟᱜ ᱡᱟᱭᱜᱟ ᱨᱮᱱᱟᱜ ᱟᱭᱢᱟ ᱨᱚᱠᱚᱢ ᱡᱤᱱᱤᱥ ᱵᱚᱱ ᱧᱮᱞ ᱫᱟᱲᱮᱭᱟᱜ ᱠᱟᱱᱟ ᱡᱮᱢᱚᱱ ᱚᱲᱟᱜ ᱨᱮ ᱴᱤ ᱵᱷᱤ ᱛᱟᱦᱮᱱ ᱠᱷᱟᱱ ᱟᱵᱚ ᱡᱟᱦᱟᱸ ᱠᱟᱹᱢᱤ ᱠᱷᱚᱱ ᱦᱮᱡ ᱠᱟᱱᱟᱢ ᱞᱟᱸᱜᱟᱣ ᱠᱟᱱᱟᱢ ᱡᱤᱨᱟᱹᱣ ᱚᱠᱛᱚ ᱫᱩᱲᱩᱵ ᱠᱟᱱᱟᱢ ᱴᱤᱵᱷᱤᱢ ᱪᱟᱹᱞᱩ ᱠᱮᱫᱟ ᱟᱢ ᱮᱴᱟᱜ ᱮᱴᱟᱜ ᱫᱤᱥᱚᱢ ᱨᱮᱱᱟᱜ ᱠᱷᱚᱵᱚᱨ ᱠᱚ ᱡᱤᱵᱽᱼᱡᱤᱭᱟᱹᱞᱤ ᱠᱚ ᱠᱷᱮᱞᱟ ᱠᱚ ᱜᱟᱛᱮᱜ ᱠᱚ ᱯᱷᱩᱴᱵᱚᱞ ᱜᱟᱛᱮᱜ ᱠᱟᱵᱟᱰᱤ ᱜᱟᱛᱮᱜ ᱟᱨᱦᱚᱸ ᱟᱭᱢᱟ ᱞᱮᱠᱟᱱ ᱜᱟᱛᱮ ᱢᱮᱱᱟᱜᱼᱟ ᱚᱱᱟ ᱠᱚ ᱟᱵᱚ ᱫᱩᱲᱩᱵ ᱠᱟᱛᱮᱫ ᱵᱚᱱ ᱧᱮᱞ ᱫᱟᱲᱮᱭᱟᱜ ᱠᱟᱱᱟ ᱛᱟᱨᱯᱚᱨ ᱱᱚᱜᱼᱚᱭ ᱡᱮ ᱮᱱᱮᱡᱼᱥᱮᱨᱮᱧ ᱟᱭᱢᱟ ᱫᱤᱥᱚᱢ ᱨᱮᱱᱟᱜ ᱟᱭᱢᱟ ᱨᱚᱠᱚᱢ ᱨᱚᱲ ᱦᱮᱸ ᱩᱱᱠᱩ ᱪᱮᱫ ᱠᱚᱠᱚ ᱡᱚᱢ ᱮᱫᱟ ᱚᱱᱟ ᱫᱤᱥᱚᱢ ᱨᱮ ᱪᱮᱫ ᱠᱚ ᱪᱟᱥᱼᱟᱵᱟᱫ ᱦᱩᱭᱩᱜ ᱠᱟᱱᱟ ᱚᱱᱟᱠᱚ ᱟᱵᱚ ᱤᱱᱴᱟᱨᱱᱮᱹᱴ ᱢᱟᱫᱽᱫᱷᱚᱢ ᱛᱮᱵᱚ ᱵᱟᱰᱟᱭ ᱫᱟᱲᱮᱭᱟᱜ ᱠᱟᱱᱟ ᱥᱮ ᱮᱴᱟᱜ ᱮᱴᱟᱜ ᱮᱴᱟᱜ ᱡᱟᱭᱜᱟ ᱨᱮ ᱪᱮᱫ ᱞᱮᱠᱟ ᱦᱚᱲ ᱠᱚ ᱵᱚᱥᱚᱵᱟᱥᱚᱜ ᱠᱟᱱᱟ ᱪᱮᱫ ᱞᱮᱠᱟ ᱚᱱᱟ ᱡᱟᱭᱜᱟ ᱨᱮᱱᱟᱜ ᱚᱲᱟᱜ ᱫᱩᱣᱟᱹᱨ ᱚᱱᱟ ᱠᱚᱵᱚᱱ ᱟᱵᱚ ᱴᱤ ᱵᱷᱤ ᱢᱟᱫᱽᱫᱷᱚᱢ ᱛᱮᱵᱚᱱ ᱵᱟᱰᱟᱭ ᱫᱟᱲᱮᱭᱟᱜ ᱠᱟᱱᱟ ᱤᱱᱴᱟᱨᱱᱮᱹᱴ ᱢᱟᱫᱽᱫᱷᱚᱢ ᱛᱮ ᱥᱮ ᱱᱚᱣᱟ ᱢᱳᱵᱟᱭᱤᱞ ᱢᱟᱫᱽᱫᱷᱚᱢ ᱛᱮ ᱛᱳ ᱚᱱᱟ ᱠᱷᱟᱹᱛᱤᱨ ᱛᱮ ᱟᱵᱚ ᱱᱚᱣᱟ ᱚᱠᱚᱭ ᱢᱟᱱᱮ ᱡᱟᱦᱟᱸ ᱥᱮᱫ ᱵᱟᱭ ᱫᱟᱬᱟ ᱫᱟᱲᱮᱭᱟᱜ ᱠᱟᱱᱟ ᱦᱮᱸ ᱚᱲᱟᱜ ᱨᱮ ᱛᱟᱦᱮᱸ ᱠᱟᱛᱮᱫ ᱜᱮ ᱩᱱᱤ ᱫᱤᱥᱚᱢ ᱨᱮᱱᱟᱜ ᱟᱭᱢᱟ ᱨᱚᱠᱚᱢ ᱡᱤᱱᱤᱥ ᱟᱭᱢᱟ ᱨᱚᱠᱚᱢ ᱡᱚᱢᱟᱜ ᱟᱭᱢᱟ ᱨᱚᱠᱚᱢ ᱧᱮᱧᱮᱞᱟᱜ ᱠᱚ ᱚᱲᱟᱜ ᱠᱷᱚᱱ ᱜᱮ ᱩᱱᱤᱭ ᱫᱩᱲᱩᱵ ᱠᱟᱛᱮᱫ ᱜᱮᱭ ᱵᱟᱰᱟᱭ ᱫᱟᱲᱮᱭᱟᱜ ᱠᱟᱱᱟ ᱟᱫᱚ ᱚᱱᱟ ᱠᱷᱟᱹᱛᱤᱨ ᱛᱮ ᱴᱤᱵᱷᱤ ᱫᱚ ᱟᱵᱚ ᱢᱤᱫᱴᱮᱱ ᱡᱮ ᱦᱚᱲ ᱵᱟᱭ ᱛᱟᱦᱮᱱ ᱨᱮᱦᱚᱸ ᱟᱡ ᱢᱚᱛᱚᱭ ᱛᱟᱦᱮᱱ ᱨᱮᱦᱚᱸ ᱱᱩᱭ ᱫᱚ ᱱᱚᱣᱟ ᱧᱮᱞ ᱛᱮᱜᱮ ᱟᱭᱟᱜ ᱥᱚᱢᱚᱭᱮ ᱯᱟᱨᱚᱢ ᱫᱟᱲᱮᱭᱟᱛᱟᱭᱟ ᱥᱮ ᱨᱟᱹᱥᱠᱟᱹᱭ ᱵᱩᱡᱷᱟᱹᱣ ᱫᱟᱲᱮᱭᱟᱜᱼᱟ